ᱦᱮᱞᱳ ᱜᱚᱢᱠᱮ ᱱᱚᱣᱟ ᱠᱤ ᱨᱮᱥᱴᱩᱨᱮᱱᱴ ᱠᱟᱱᱟ ᱤᱧ ᱥᱟᱦᱮᱵᱽᱵᱟᱸᱫᱷ ᱨᱮᱱᱟᱜ ᱛᱤᱞᱟᱹᱵᱚᱱᱤ ᱠᱷᱚᱱᱤᱧ ᱞᱟᱹᱭᱫᱟ ᱢᱟᱢᱟ ᱛᱟᱠᱚ ᱴᱷᱮᱱ ᱚᱰᱟᱨ ᱤᱫᱤ ᱦᱚᱴᱚᱠᱟᱜ ᱦᱩᱭᱩᱜᱼᱟ ᱩᱱᱠᱩᱣᱟᱜ ᱩᱱᱠᱩᱣᱟᱜ ᱨᱟᱥᱛᱟ ᱫᱚ ᱦᱩᱭᱩᱜ ᱠᱟᱱᱟ ᱢᱩᱠᱩᱴᱢᱩᱱᱤᱯᱩᱨ ᱨᱮᱱᱟᱜ ᱢᱩᱠᱩᱴᱢᱚᱱᱤᱯᱩᱨ ᱨᱮᱱᱟᱜ ᱮᱠᱟᱫᱩᱣᱟᱹᱨ ᱟᱛᱳ ᱨᱮ ᱚᱸᱰᱮ ᱟᱯᱮ ᱚᱰᱟᱨ ᱯᱮ ᱤᱫᱤ ᱦᱚᱴᱚᱠᱟᱜᱼᱟ